ᱥᱟᱱᱛᱟᱞ ᱥᱚᱢᱟᱡᱽ ᱨᱮ ᱦᱚᱲ ᱡᱩᱫᱤ ᱜᱩᱡᱩᱜ ᱠᱷᱟᱱᱮ ᱜᱚᱡ ᱞᱮᱱᱠᱷᱟᱱ ᱮᱦᱚᱵ ᱫᱚ ᱢᱟᱹᱡᱷᱤ ᱢᱚᱲᱮ ᱦᱚᱲ ᱴᱷᱮᱱ ᱠᱚ ᱪᱟᱞᱟᱜ ᱟᱠᱚ ᱚᱸᱰᱮ ᱠᱚ ᱞᱟᱹᱭᱟᱠᱚᱣᱟ ᱡᱮ ᱛᱮᱦᱮᱧ ᱫᱚ ᱚᱱᱟ ᱚᱲᱟᱜ ᱨᱮᱱ ᱦᱚᱲ ᱵᱟᱹᱱᱩᱜᱮᱭᱟ ᱵᱚᱸᱜᱟ ᱛᱟᱞᱟᱭᱮᱱᱟᱭ ᱢᱮᱱᱛᱮᱠᱚ ᱢᱮᱱᱟ ᱢᱮᱛᱟ ᱠᱚᱣᱟ ᱛᱟᱭᱱᱚᱢ ᱛᱮᱫᱚ ᱛᱟᱦᱮᱱᱟᱠᱚ ᱴᱚᱞᱟ ᱨᱮᱱ ᱦᱚᱲ ᱠᱚ ᱩᱱᱠᱩ ᱛᱟᱭᱱᱚᱢ ᱛᱮᱫᱚ ᱠᱚ ᱦᱚᱦᱚᱭᱟ ᱥᱮ ᱵᱟᱝᱼᱟ ᱩᱱᱠᱩ ᱚᱲᱟᱜ ᱨᱮ ᱦᱚᱲ ᱵᱟᱹᱱᱩᱜᱮᱭᱟ ᱵᱚᱸᱜᱟ ᱛᱟᱞᱟᱭᱮᱱᱟᱭ ᱚᱱᱠᱟ ᱠᱚ ᱦᱚᱦᱚᱭᱟ ᱛᱟᱭᱱᱚᱢ ᱛᱮᱫᱚ ᱩᱱᱠᱩ ᱚᱲᱟᱜ ᱴᱚᱞᱟ ᱨᱮᱱ ᱦᱚᱲ ᱠᱚᱠᱚ ᱡᱟᱣᱨᱟᱜᱼᱟ ᱡᱟᱣᱨᱟ ᱮᱱᱠᱷᱟᱱ ᱫᱚ ᱡᱟᱣᱨᱟᱜ ᱟᱠᱚ ᱛᱟᱭᱱᱚᱢ ᱛᱮᱫᱚ ᱟᱨ ᱡᱟᱦᱟᱸ ᱛᱤᱱᱟᱹᱜ ᱜᱮ ᱩᱱᱠᱩ ᱚᱲᱟᱜ ᱨᱮᱱ ᱦᱚᱲ ᱠᱚ ᱡᱟᱦᱟᱸ ᱛᱤᱱᱟᱹᱜ ᱜᱮ ᱢᱮᱱᱟᱜ ᱠᱚᱣᱟ ᱡᱚᱛᱚ ᱟᱠᱚᱨᱮᱱ ᱯᱮᱲᱟ ᱠᱚᱠᱚ ᱯᱷᱳᱱᱟᱠᱚᱣᱟ ᱯᱷᱳᱱ ᱛᱮᱠᱚ ᱦᱚᱦᱚᱣᱟ ᱠᱚᱣᱟ ᱡᱮ ᱢᱮᱛᱟ ᱠᱚᱣᱟᱠᱚ ᱟᱠᱚ ᱟᱠᱚ ᱚᱲᱟᱜ ᱚᱱᱟ ᱚᱲᱟᱜ ᱨᱮ ᱦᱚᱲᱮ ᱵᱚᱸᱜᱟᱭᱮᱱᱟ ᱢᱮᱱᱛᱮ ᱦᱤᱡᱩᱜ ᱯᱮ ᱢᱮᱱᱛᱮ ᱠᱚ ᱢᱮᱛᱟ ᱠᱚᱣᱟ ᱯᱷᱳᱱᱛᱮ ᱟᱹᱥᱟᱹᱨᱤᱭᱟᱹ ᱥᱟᱶᱛᱮ ᱠᱚ ᱦᱤᱡᱩᱜᱼᱢᱟ ᱡᱚᱞᱫᱤᱜᱮ ᱚᱱᱠᱟ ᱠᱚ ᱯᱷᱳᱱ ᱟᱠᱚᱣᱟ ᱟᱨ ᱠᱚ ᱦᱤᱡᱩᱜᱼᱟ ᱟᱨ ᱟᱛᱳ ᱴᱚᱞᱟᱨᱮᱱ ᱢᱚᱬᱮ ᱦᱚᱲ ᱠᱚ ᱛᱟᱭᱱᱚᱢᱛᱮ ᱟᱠᱚᱣᱟᱜ ᱱᱤᱭᱚᱢ ᱠᱚ ᱪᱮᱫᱞᱮᱠᱟ ᱦᱟᱸᱜ ᱦᱩᱭᱩᱜᱼᱟ ᱚᱱᱟ ᱠᱚᱠᱚ ᱠᱚᱨᱟᱣᱟ ᱢᱟᱲᱟᱝ ᱫᱚ ᱯᱩᱸᱬ ᱞᱩᱜᱽᱲᱤ ᱛᱮᱠᱚ ᱴᱚᱯᱟᱨ ᱠᱟᱭᱟ ᱠᱚ ᱛᱟᱭᱱᱚᱢ ᱛᱮᱠᱚ ᱡᱟᱦᱟᱸᱨᱮ ᱱᱟᱜᱷ ᱛᱚᱯᱟᱭᱟᱠᱚ ᱚᱸᱰᱮ ᱠᱚ ᱤᱫᱤᱭᱮᱭᱟ ᱤᱫᱤ ᱥᱚᱢᱚᱭ ᱨᱮ ᱤᱭᱟᱹ ᱚᱱᱟ ᱢᱟᱲᱟᱝ ᱨᱮ ᱩᱢᱮᱭᱟᱠᱚ ᱥᱟᱥᱟᱝ ᱫᱟᱜ ᱠᱚᱛᱮ ᱠᱚ ᱩᱢᱮᱭᱟ ᱟᱨ ᱡᱟᱦᱟᱸ ᱛᱤᱱᱟᱹᱜ ᱜᱮ ᱱᱤᱭᱚᱢ ᱛᱟᱠᱚ ᱢᱮᱱᱟᱜᱼᱟ ᱚᱱᱟᱠᱚ ᱪᱤᱠᱟᱹ ᱠᱟᱛᱮᱫ ᱡᱟᱦᱟᱸ ᱨᱮᱠᱚ ᱛᱚᱯᱟᱭᱮᱭᱟ ᱚᱸᱰᱮ ᱠᱚ ᱤᱫᱤᱭᱮᱭᱟ ᱥᱟᱱᱛᱟᱞ ᱥᱚᱢᱟᱡᱽ ᱨᱮᱭᱟᱜ ᱦᱚᱲ ᱜᱩᱡᱩᱜ ᱫᱚ ᱚᱱᱮ ᱚᱱᱟ ᱚᱱᱠᱟᱜᱮ ᱴᱚᱞᱟ ᱯᱟᱲᱟ ᱨᱮᱱ ᱦᱚᱲ ᱠᱚᱠᱚ ᱠᱟᱹᱢᱤᱭᱟ